ᱜᱚᱝᱠᱮ ᱟᱹᱞᱤᱧ ᱢᱟ ᱚᱰᱟᱨ ᱢᱟ ᱮᱱᱟᱱ ᱨᱮᱞᱤᱧ ᱮᱢᱟᱠᱟᱫ ᱫᱚ ᱟᱫᱚ ᱡᱚᱢᱟᱜ ᱢᱟ ᱟᱹᱞᱤᱧ ᱴᱷᱮᱱ ᱢᱟ ᱥᱮᱴᱮᱨ ᱢᱟ ᱥᱮᱴᱮᱨᱮᱱ ᱜᱮ ᱡᱚᱢᱟᱜ ᱢᱟᱞᱤᱧ ᱧᱮᱞ ᱠᱮᱫ ᱜᱮᱭᱟ ᱡᱚᱢᱟᱜ ᱫᱚ ᱵᱮᱥ ᱴᱷᱤᱠ ᱫᱚ ᱵᱟᱝ ᱥᱤᱵᱤᱞ ᱠᱟᱱᱟ ᱱᱚᱣᱟ ᱵᱟᱹᱲᱤᱡ ᱠᱟᱱᱟ ᱱᱚᱣᱟ ᱡᱚᱢᱟᱜ ᱫᱚ ᱟᱹᱞᱤᱧ ᱟᱵᱮᱱ ᱴᱷᱮᱱ ᱞᱤᱧ ᱟᱨᱫᱟᱥᱟ ᱡᱮ ᱱᱚᱣᱟ ᱡᱚᱢᱟᱜ ᱵᱚᱫᱚᱞ ᱛᱮ ᱮᱴᱟᱜ ᱡᱚᱢᱟᱜ ᱡᱩᱫᱤ ᱵᱮᱱ ᱵᱷᱮᱡᱟ ᱟᱹᱞᱤᱧᱟ ᱚᱱᱟ ᱞᱟᱹᱜᱤᱫ ᱛᱮ ᱵᱟᱹᱲᱛᱤ ᱡᱚᱫᱤ ᱠᱚᱱᱚ ᱠᱟᱹᱣᱰᱤ ᱞᱟᱜᱟᱜᱼᱟ ᱛᱟᱦᱞᱮ ᱚᱱᱟ ᱦᱚᱸ ᱞᱟᱹᱭ ᱵᱮᱱ ᱚᱱᱟ ᱠᱟᱹᱣᱰᱤ ᱟᱹᱞᱤᱧ ᱞᱤᱧ ᱟᱵᱮᱱ ᱞᱤᱧ ᱵᱷᱮᱡᱟ ᱟᱵᱮᱱᱟ